ᱴᱨᱮᱠᱤᱝ ᱴᱚᱴᱷᱟ ᱨᱮᱢᱟ ᱵᱟᱝ ᱟᱫᱚ ᱡᱚᱠᱷᱚᱱ ᱜᱮ ᱤᱧ ᱴᱨᱮᱱ ᱛᱮ ᱡᱟᱦᱟᱸ ᱥᱮᱫ ᱤᱧ ᱪᱟᱞᱟᱜᱼᱟ ᱩᱱ ᱚᱠᱛᱚ ᱦᱚᱨ ᱫᱷᱟᱨᱮ ᱛᱤᱧ ᱧᱮᱞᱟ ᱯᱞᱟᱥᱴᱤᱠ ᱠᱚ ᱵᱳᱛᱚᱞ ᱠᱚ ᱟᱹᱰᱤᱜᱟᱱ ᱦᱟᱱᱟ ᱱᱚᱣᱟ ᱠᱚ ᱜᱤᱰᱤ ᱠᱟᱜᱼᱟ ᱮᱱᱠᱷᱟᱱ ᱱᱚᱜᱼᱚ ᱱᱚᱣᱟ ᱜᱤᱧ ᱩᱭᱦᱟᱹᱨᱟ ᱡᱩᱫᱤ ᱱᱚᱜᱼᱚ ᱱᱚᱝᱠᱟᱜᱮ ᱦᱚᱨ ᱫᱷᱟᱨᱮᱛᱮ ᱯᱟᱹᱴᱨᱤ ᱫᱷᱟᱨᱮ ᱫᱷᱟᱨᱮ ᱛᱮ ᱯᱞᱟᱥᱴᱤᱠ ᱠᱚᱠᱚ ᱜᱤᱰᱤᱭᱟ ᱮᱱᱠᱷᱟᱱ ᱱᱚᱣᱟ ᱥᱟᱯᱷᱟ ᱪᱤᱠᱟᱹᱛᱮ ᱛᱟᱦᱮᱱᱟ ᱟᱫᱚ ᱞᱟᱹᱠᱛᱤᱜ ᱠᱟᱱᱟ ᱠᱤ ᱱᱚᱜᱼᱚ ᱱᱚᱝᱠᱟ ᱦᱚᱨ ᱫᱷᱟᱨᱮ ᱡᱟᱦᱟᱱᱟᱜ ᱜᱮ ᱫᱟᱜ ᱵᱳᱛᱚᱞ ᱧᱩ ᱠᱟᱛᱮᱫ ᱥᱮ ᱪᱤᱯᱥ ᱠᱚ ᱠᱩᱨᱠᱩᱨᱮ ᱠᱚ ᱡᱚᱢ ᱠᱟᱛᱮᱫ ᱵᱟᱵᱚ ᱜᱤᱰᱤᱭᱟ ᱵᱟᱝᱠᱷᱟᱱ ᱫᱚ ᱟᱵᱚ ᱫᱤᱥᱚᱢ ᱫᱚ ᱟᱹᱰᱤ ᱡᱳᱨ ᱜᱮ ᱜᱟᱱᱫᱟ ᱧᱮᱞᱚᱜᱼᱟ ᱚᱱᱟ ᱞᱟᱹᱜᱤᱫ ᱡᱚᱛᱚ ᱜᱮᱵᱚ ᱪᱮᱥᱴᱟᱭᱟ ᱠᱤ ᱡᱚᱠᱷᱚᱱ ᱜᱮᱵᱚᱱ ᱡᱟᱦᱟᱸ ᱛᱮᱜᱮ ᱵᱚᱱ ᱪᱟᱞᱟᱜᱼᱟ ᱮᱱᱠᱷᱟᱱ ᱫᱚ ᱪᱤᱯᱥ ᱠᱩᱨᱠᱩᱨᱮ ᱥᱮ ᱫᱟᱜ ᱵᱳᱛᱚᱞ ᱧᱩ ᱠᱟᱛᱮᱫ ᱚᱱᱟᱫᱚ ᱵᱟᱦᱨᱮ ᱥᱮᱫ ᱫᱚ ᱵᱟᱵᱚ ᱪᱟᱯᱟᱫᱟ ᱚᱱᱟᱫᱚ ᱟᱵᱚ ᱵᱮᱜᱽ ᱨᱮᱵᱚᱱ ᱥᱟᱢᱵᱟᱣ ᱠᱟᱛᱮᱫ ᱚᱲᱟᱜ ᱥᱮᱴᱮᱨ ᱠᱟᱛᱮᱫ ᱡᱟᱦᱟᱱᱟᱜ ᱰᱟᱥᱴᱵᱤᱱ ᱨᱮᱵᱚᱱ ᱜᱤᱰᱤᱭᱟ